ᱢᱟᱞᱫᱟ ᱦᱚᱱᱚᱛ ᱨᱮ ᱡᱟᱛᱨᱟ ᱯᱟᱞᱟ ᱟᱹᱰᱤ ᱢᱚᱡᱽ ᱜᱮ ᱦᱩᱭᱩᱜᱼᱟ ᱛᱚ ᱡᱟᱛᱨᱟ ᱯᱟᱞᱟ ᱧᱮᱞ ᱤᱧ ᱦᱩᱧ ᱪᱟᱞᱟᱜ ᱜᱮᱭᱟ ᱟᱨ ᱨᱟᱹᱥᱠᱟᱹᱜᱤᱧ ᱵᱩᱡᱷᱟᱹᱣᱟ ᱪᱟᱞᱟᱣ ᱠᱟᱛᱮ ᱦᱚᱸ ᱟᱨ ᱡᱟᱛᱨᱟ ᱯᱟᱞᱟ ᱢᱚᱛᱚᱡ ᱥᱮ ᱱᱚᱝᱠᱟ ᱟᱨᱦᱚᱸ ᱚᱱᱟᱱᱱᱚ ᱡᱟᱛᱨᱟ ᱠᱚ ᱦᱩᱭ ᱵᱟᱲᱟᱜᱼᱟ ᱡᱮᱢᱚᱱ ᱯᱨᱳᱜᱨᱟᱢ ᱠᱚ ᱦᱩᱭᱩᱜᱼᱟ ᱢᱟᱞᱫᱟ ᱵᱷᱤᱛᱨᱤ ᱠᱚᱨᱮ ᱜᱮ ᱦᱩᱭᱩᱜᱼᱟ ᱟᱨ ᱢᱟᱞᱫᱟ ᱵᱷᱤᱛᱨᱤ ᱠᱚᱨᱮᱱᱟᱜ ᱜᱮ ᱤᱧ ᱫᱩᱧ ᱧᱮᱞ ᱵᱟᱲᱟᱣ ᱠᱟᱜᱼᱟ ᱟᱨ ᱟᱹᱰᱤ ᱢᱚᱡᱽ ᱜᱮ ᱦᱩᱭᱩᱜᱼᱟ ᱟᱨ ᱥᱮ ᱪᱟᱞᱟᱣ ᱠᱟᱛᱮ ᱦᱚᱸ ᱞᱟᱹᱰᱩ ᱠᱚ ᱡᱚᱢ ᱥᱟᱱᱟ ᱜᱮᱭᱟ ᱛᱚ ᱟᱫᱚ ᱞᱟᱹᱰᱩ ᱠᱚ ᱦᱚᱸᱞᱮ ᱡᱚᱢ ᱜᱮᱭᱟ ᱠᱟᱡᱟᱠ ᱜᱮ ᱟᱨ ᱟᱞᱮᱭᱟᱜ ᱱᱚᱛᱮ ᱯᱚᱨᱚᱵᱽ ᱫᱚ ᱦᱩᱭᱩᱜᱚᱜ ᱠᱟᱱᱟ ᱱᱚᱜ ᱥᱚᱨᱦᱟᱭ ᱯᱚᱨᱚᱵᱽ ᱟᱞᱮ ᱫᱚ ᱥᱚᱨᱦᱟᱭ ᱯᱚᱨᱚᱵᱽ ᱢᱮᱱᱟᱜ ᱛᱟᱞᱮᱭᱟ ᱟᱨ ᱢᱤᱫᱴᱮᱱ ᱵᱟᱦᱟ ᱯᱚᱨᱚᱵᱽ ᱢᱮᱱᱟᱜ ᱛᱟᱞᱮᱭᱟ ᱟᱨ ᱞᱚᱵᱟᱱ ᱦᱚᱸ ᱦᱩᱭᱩᱜᱚᱜ ᱜᱮᱭᱟ ᱞᱮᱵᱟᱱ ᱠᱚᱦᱚᱸ ᱞᱚᱵᱟᱱ ᱦᱚᱸᱞᱮ ᱞᱚᱵᱟᱱᱚᱜᱼᱟ ᱛᱚ ᱟᱞᱮ ᱫᱚ ᱥᱚᱨᱦᱟᱭ ᱫᱚᱞᱮ ᱥᱚᱨᱦᱟᱭᱚᱜᱼᱟ ᱚᱱᱠᱟ ᱢᱟᱜᱽ ᱢᱟᱥ ᱥᱮᱫ ᱞᱮ ᱥᱮᱨᱦᱟᱭᱚᱜᱼᱟ ᱛᱚ ᱥᱚᱨᱦᱟᱭ ᱠᱚᱨᱮ ᱢᱟᱸᱜᱟᱣ ᱠᱚᱜᱮᱭᱟᱞᱮ ᱯᱮᱲᱟᱼᱯᱟᱹᱨᱵᱷᱟᱹ ᱡᱚᱛᱚ ᱜᱮᱠᱚ ᱦᱤᱡᱩᱜᱼᱟ ᱟᱨ ᱡᱤᱞ ᱩᱛᱩ ᱫᱟᱠᱟ ᱦᱚᱸᱞᱮ ᱫᱟᱠᱟᱭᱟ ᱯᱤᱴᱷᱟᱹ ᱦᱚᱸᱞᱮ ᱯᱤᱴᱷᱟᱹᱭᱟ ᱥᱩᱱᱩᱢ ᱯᱤᱴᱷᱟᱹ ᱠᱚᱞᱮ ᱯᱤᱴᱷᱟᱹᱭᱟ ᱟᱨ ᱟᱭᱢᱟ ᱨᱚᱠᱚᱢᱟᱜ ᱞᱮ ᱤᱥᱤᱱ ᱢᱟᱱᱮ ᱡᱚᱢ ᱛᱮᱭᱟᱜ ᱞᱮ ᱵᱮᱱᱟᱣᱟ ᱟᱨᱠᱤ ᱡᱚᱢ ᱛᱮᱭᱟᱜ ᱞᱮ ᱵᱮᱱᱟᱣᱟ ᱯᱮᱲᱟ ᱠᱚᱠᱚ ᱦᱟᱹᱡᱩᱜ ᱛᱟᱞᱮᱭᱟ ᱟᱨ ᱥᱮ ᱥᱩᱨ ᱥᱟᱺᱜᱤᱧ ᱠᱷᱚᱡ ᱦᱚᱸ ᱯᱮᱲᱟ ᱟᱹᱰᱤ ᱟᱸᱴ ᱜᱮᱠᱚ ᱦᱟᱡᱩᱜᱼᱟ ᱟᱨ ᱩᱱᱠᱩ ᱠᱚᱞᱮ ᱢᱮᱥᱟ ᱠᱟᱛᱮᱫ ᱟᱨᱠᱤ ᱢᱚᱡᱽ ᱜᱮ ᱡᱚᱢ ᱦᱩᱭᱩᱜ ᱠᱟᱱ ᱛᱟᱦᱮᱱᱟ ᱛᱚ ᱞᱚᱵᱟᱱ ᱱᱚᱝᱠᱟ ᱵᱟᱦᱟ ᱯᱚᱨᱚᱵᱽ ᱦᱚᱸ ᱚᱱᱠᱟ ᱜᱮ ᱵᱟᱦᱟ ᱫᱚ ᱟᱞᱮ ᱫᱚ ᱟᱛᱩ ᱢᱚᱬᱮ ᱦᱚᱲ ᱞᱤᱭᱮ ᱛᱮ ᱤᱭᱟᱹ ᱡᱟᱦᱮᱨ ᱨᱮᱠᱚ ᱫᱟᱵ ᱞᱟᱦᱟᱭᱟ ᱟᱨ ᱛᱟᱨᱯᱚᱨᱮ ᱤᱱᱟᱹ ᱯᱚᱨᱮ ᱠᱚ ᱥᱚᱲᱮᱹᱭᱟ ᱥᱚᱲᱮᱹ ᱠᱟᱛᱮ ᱫᱚ ᱯᱩᱡᱟᱹᱭᱟᱠᱚ ᱯᱩᱡᱟᱹ ᱠᱟᱛᱮ ᱫᱚ ᱚᱸᱰᱮ ᱦᱚᱸᱞᱮ ᱪᱟᱞᱟᱜ ᱜᱮᱭᱟ ᱟᱨ ᱚᱸᱰᱮ ᱦᱚᱸ ᱛᱷᱚᱲᱟ ᱠᱟᱹᱴᱤᱡ ᱞᱮ ᱨᱟᱹᱥᱠᱟᱹᱜ ᱜᱮᱭᱟ ᱟᱨ ᱥᱚᱲᱮᱹ ᱠᱚᱞᱮ ᱡᱚᱢᱟ ᱨᱟᱹᱥᱠᱟᱹᱜᱼᱟᱞᱮ ᱟᱨ ᱢᱚᱡᱽ ᱢᱟᱱᱮ ᱵᱟᱦᱟ ᱯᱚᱨᱚᱵᱽ ᱟᱨᱠᱤ ᱞᱮ ᱢᱟᱱᱟᱣᱟ ᱢᱚᱡᱽ ᱜᱮ ᱟᱨ ᱚᱱᱠᱟ ᱜᱮ ᱞᱚᱵᱟᱱ ᱦᱚᱸ ᱢᱤᱫᱴᱮᱡ ᱢᱮᱱᱟᱜ ᱛᱟᱞᱮᱭᱟ ᱞᱚᱵᱟᱱ ᱦᱚᱸᱞᱮ ᱞᱚᱵᱟᱱᱚᱜᱼᱟ ᱞᱚᱵᱟᱱ ᱦᱚᱸ ᱢᱚᱡᱽ ᱜᱮᱞᱮ ᱢᱟᱱᱟᱣᱟ ᱞᱚᱵᱟᱱ ᱨᱮᱦᱚᱸ ᱯᱮᱲᱟ ᱫᱚ ᱡᱟᱥᱴ ᱵᱟᱞᱮ ᱢᱟᱜᱟᱣ ᱠᱚ ᱨᱮᱦᱚᱸ ᱛᱚ ᱮᱱᱦᱚᱸ ᱮᱱᱦᱚᱸ ᱯᱮᱲᱟ ᱫᱚ ᱢᱟᱜᱟᱣ ᱠᱚᱜᱮᱭᱟᱞᱮ ᱢᱟᱜᱟᱣ ᱫᱚ ᱱᱮᱛᱟᱨ ᱫᱚ ᱟᱹᱰᱤ ᱡᱟᱹᱥᱛᱤ ᱫᱚ ᱩᱱ ᱨᱮᱫᱚ ᱵᱟᱠᱚ ᱦᱤᱡᱩᱜᱼᱟ ᱛᱚ ᱟᱞᱮ ᱫᱚ ᱱᱤᱡᱮᱨ ᱱᱤᱡᱮᱨ ᱚᱲᱟᱜ ᱨᱮᱫᱚ ᱡᱤᱞ ᱩᱛᱩ ᱫᱟᱠᱟ ᱫᱚᱞᱮ ᱡᱚᱢ ᱜᱮᱭᱟ ᱟᱨᱠᱤ ᱢᱟᱱᱮ ᱤᱥᱤᱱ ᱤᱥᱤᱱ ᱵᱟᱥᱟᱝ ᱜᱮᱭᱟ ᱞᱮ ᱡᱤᱞ ᱛᱚ ᱚᱠᱚᱭ ᱪᱚᱭ ᱢᱚᱱᱮ ᱠᱮᱫᱟ ᱤᱭᱟᱹ ᱢᱟᱱᱮ ᱯᱤᱴᱷᱟᱹ ᱦᱚᱸ ᱯᱤᱴᱷᱟᱹᱭᱟ ᱥᱮ ᱪᱮᱫ ᱪᱚᱝ ᱟᱭᱟᱜ ᱥᱮ ᱱᱤᱡᱮᱨ ᱱᱤᱡᱮᱨ ᱚᱲᱟᱜ ᱨᱮᱱᱟᱜ ᱤᱪᱪᱷᱟ ᱫᱚ ᱛᱟᱦᱮᱱ ᱜᱮᱭᱟ ᱛᱚ ᱟᱫᱚ ᱚᱱᱟ ᱠᱚᱠᱚ ᱵᱮᱱᱟᱣᱟ ᱟᱨ ᱟᱨ ᱚᱱᱟ ᱚᱱᱟ ᱪᱷᱟᱲ ᱠᱟᱛᱮ ᱦᱚᱸ ᱟᱭᱢᱟ ᱰᱷᱮᱹᱨ ᱢᱮᱱᱟᱜᱼᱟ ᱱᱚᱣᱟ ᱤᱭᱟᱹ ᱤᱭᱟᱹ ᱠᱚ ᱯᱚᱚᱵᱽ ᱠᱩ ᱪᱮᱫᱟᱜ ᱮᱱᱛᱮᱫ ᱟᱢ ᱠᱟᱹᱢᱤᱭᱟᱢ ᱟᱹᱰᱤ ᱫᱤᱱ ᱯᱚᱨ ᱠᱟᱹᱢᱤ ᱠᱟᱛᱮ ᱠᱟᱹᱢᱤᱭᱟᱢ ᱠᱟᱹᱢᱤᱭᱟᱢ ᱠᱷᱟᱹᱞᱤ ᱠᱷᱟᱹᱞᱤ ᱛᱚ ᱠᱷᱟᱹᱞᱤ ᱠᱟᱹᱢᱤ ᱧᱮᱞ ᱞᱮᱠᱷᱟᱱ ᱜᱮᱛᱚ ᱵᱟᱝ ᱦᱩᱭᱩᱜᱼᱟ ᱛᱚ ᱛᱷᱚᱲᱟ ᱮᱱᱛᱮᱫ ᱟᱵᱚ ᱟᱯᱱᱟᱨ ᱥᱮᱫ ᱦᱚᱸ ᱧᱮᱞ ᱦᱩᱭᱩᱜᱼᱟ ᱛᱚ ᱚᱱᱟ ᱞᱟᱹᱜᱤᱫ ᱛᱮ ᱠᱷᱟᱱ ᱯᱚᱨᱚᱵᱽ ᱫᱚᱨᱠᱟᱨ ᱟᱫᱚ ᱚᱱᱟ ᱨᱮᱜᱮ ᱨᱟᱹᱥᱠᱟᱹᱜ ᱟᱞᱮ ᱥᱚᱨᱦᱟᱭ ᱠᱚᱦᱚᱸᱞᱮ ᱮᱱᱮᱡᱚᱜ ᱜᱮᱭᱟ ᱢᱚᱡᱽ ᱜᱮ ᱥᱚᱨᱦᱟᱭ ᱠᱚᱨᱮ ᱞᱮ ᱮᱱᱮᱡᱚᱜᱼᱟ ᱞᱮ ᱵᱟᱦᱟ ᱠᱚᱨᱮ ᱞᱮ ᱮᱱᱮᱡᱚᱜᱼᱟ ᱯᱩᱨᱟᱹ ᱢᱚᱡᱽ ᱜᱮᱞᱮ ᱨᱟᱹᱥᱠᱟᱹᱜᱼᱟ ᱛᱚ ᱠᱷᱟᱹᱞᱤ ᱠᱟᱹᱢᱤ ᱧᱮᱞ ᱠᱟᱛᱮ ᱫᱚ ᱵᱟᱝ ᱦᱩᱭᱩᱜᱼᱟ ᱛᱚ ᱛᱷᱚᱲᱟ ᱨᱟᱹᱥᱠᱟᱹ ᱦᱚᱸ ᱫᱚᱨᱠᱟᱨ ᱚᱱᱟ ᱠᱷᱟᱹᱛᱤᱨᱟᱜ ᱛᱮ ᱟᱞᱮ ᱞᱮ ᱨᱟᱹᱥᱠᱟᱹ ᱨᱚᱢᱚᱡᱚᱜ ᱜᱮᱭᱟ ᱵᱷᱟᱞᱚ ᱜᱮ ᱟᱨ ᱟᱨ ᱱᱚᱝᱠᱟ ᱡᱟᱛᱨᱟ ᱯᱟᱞᱟ ᱢᱟ ᱦᱩᱭᱩᱜ ᱜᱮᱭᱟ ᱢᱟᱞᱫᱟ ᱠᱚᱨᱮ ᱱᱚᱝᱠᱟ ᱟᱞᱮ ᱴᱚᱴᱷᱟ ᱨᱮ ᱱᱚᱝᱠᱟ ᱢᱟᱴᱷ ᱢᱟᱴᱷ ᱠᱚ ᱢᱮᱱᱟᱜᱼᱟ ᱢᱟᱴᱷ ᱠᱚ ᱢᱮᱱᱟᱜᱼᱟ ᱱᱚᱣᱟ ᱢᱟᱴᱷ ᱠᱚ ᱵᱷᱤᱛᱨᱤ ᱠᱚᱨᱮ ᱜᱮ ᱦᱩᱭ ᱵᱟᱲᱟᱜᱼᱟ ᱚᱱᱠᱟ ᱚᱦᱚ ᱢᱟᱱᱮ ᱦᱩᱭ ᱚᱪᱚ ᱟ ᱚᱸᱰᱮ ᱞᱮ ᱪᱟᱞᱟᱣ ᱵᱟᱲᱟᱜᱼᱟ ᱥᱩᱨ ᱧᱚᱜ ᱡᱟᱭᱜᱟ ᱨᱮᱜᱮᱞᱮ ᱪᱟᱞᱟᱜᱼᱟ ᱟᱹᱰᱤ ᱛᱮᱫ ᱟᱹᱰᱤ ᱥᱟᱺᱜᱤᱧ ᱛᱮᱦᱚᱸ ᱵᱟᱞᱮ ᱪᱟᱞᱟᱜᱼᱟ ᱛᱚ ᱪᱟᱞᱟᱜ ᱜᱮᱭᱟ ᱞᱮ ᱵᱷᱟᱜᱮ ᱜᱮᱞᱮ ᱪᱟᱞᱟᱜᱼᱟ ᱨᱟᱹᱥᱠᱟᱹ ᱦᱚᱸ ᱦᱩᱭᱩᱜᱚᱜᱼᱟ ᱪᱮᱫᱟᱜ ᱮᱱᱛᱮᱫ ᱟᱭᱢᱟ ᱰᱷᱮᱨ ᱦᱚᱲᱮᱢ ᱧᱟᱯᱟᱢ ᱠᱚᱜᱼᱟ ᱛᱚ ᱢᱚᱡᱽ ᱜᱤ ᱢᱟᱱᱮ ᱨᱟᱹᱥᱠᱟᱹ ᱜᱮ ᱵᱩᱡᱷᱟᱹᱜᱼᱟ ᱚᱸᱰᱮ ᱛᱚ ᱪᱟᱞᱟᱣ ᱠᱟᱛᱮ ᱦᱳᱭᱛᱳ ᱢᱚᱱᱮ ᱜᱚᱫ ᱠᱮᱜᱼᱟ ᱞᱮ ᱫᱮᱞᱟ ᱢᱚᱡᱽ ᱵᱟᱝ ᱵᱩᱡᱷᱟᱹᱜ ᱠᱟᱱᱟ ᱢᱚᱱᱮ ᱨᱮ ᱛᱤᱸᱜᱩ ᱛᱤᱸᱜᱩ ᱛᱮ ᱥᱮ ᱫᱩᱲᱩᱵ ᱫᱩᱲᱩᱵ ᱛᱮ ᱵᱳᱨᱤᱝ ᱜᱮ ᱵᱩᱡᱷᱟᱹᱜ ᱠᱟᱱᱟ ᱛᱚ ᱢᱚᱱᱮ ᱜᱚᱫ ᱠᱮᱜᱼᱟ ᱟᱢ ᱫᱮᱞᱟ ᱞᱟᱹᱰᱩ ᱥᱮ ᱪᱮᱫ ᱪᱚᱝ ᱦᱟᱱᱛᱮ ᱨᱮ ᱪᱮᱫ ᱠᱚᱪᱚ ᱠᱚ ᱟᱹᱜᱩᱣ ᱠᱟᱜᱼᱟ ᱛᱷᱚᱲᱟ ᱠᱟᱹᱴᱤᱡ ᱡᱚᱢ ᱧᱚᱜᱽ ᱦᱩᱭᱩᱜᱼᱟ ᱥᱮ ᱢᱚᱡᱽ ᱜᱮ ᱵᱩᱡᱷᱟᱹᱜᱼᱟ ᱡᱚᱢ ᱞᱮᱠᱷᱟᱡ ᱫᱚ ᱟᱨ ᱡᱚᱛᱚ ᱠᱷᱚᱱ ᱢᱟ ᱫᱚᱨᱠᱟᱨ ᱠᱟᱱᱟ ᱡᱚᱢ ᱢᱟ ᱱᱤᱦᱟᱹᱛ ᱜᱮ ᱫᱚᱨᱠᱟᱨᱟ ᱡᱚᱢ ᱠᱚᱢᱟ ᱪᱮᱫᱟᱜ ᱮᱱᱛᱮᱫ ᱡᱚᱢ ᱵᱟᱵᱚᱱ ᱡᱚᱢ ᱞᱮᱠᱷᱟᱡ ᱟᱵᱚᱣᱟᱜ ᱢᱟᱱᱮ ᱦᱚᱲᱢᱚ ᱥᱚᱴᱷᱤᱠ ᱢᱚᱡᱽ ᱛᱮ ᱵᱟᱝ ᱛᱟᱦᱮᱱ ᱛᱟᱵᱚᱱᱟ ᱫᱩᱨᱵᱚᱞᱚᱜᱼᱟ ᱪᱮᱠᱟᱜᱼᱟ ᱚᱱᱟ ᱠᱷᱟᱹᱨᱟᱜ ᱛᱮ ᱡᱚᱢ ᱠᱚᱫᱚ ᱱᱤᱦᱟᱹᱛ ᱜᱮ ᱱᱤᱦᱟᱹᱛ ᱜᱮ ᱫᱚᱨᱠᱟᱨᱟ ᱟᱨ ᱟᱞᱮ ᱫᱚ ᱱᱚᱛᱮ ᱥᱚᱦᱨᱟᱭ ᱫᱚ ᱦᱩᱭᱩᱜᱼᱟ ᱚᱱᱠᱟ ᱢᱟᱜᱽ ᱢᱟᱥ ᱥᱮᱫ ᱜᱟᱱ ᱚᱱᱠᱟ ᱵᱟᱦᱟ ᱯᱚᱨᱚᱵᱽ ᱫᱚ ᱦᱩᱭᱩᱜᱼᱟ ᱯᱷᱟᱹᱜᱩᱱ ᱯᱷᱟᱹᱜᱩᱱ ᱢᱟᱥ ᱤᱭᱟᱹ ᱯᱷᱟᱹᱜᱩᱱ ᱥᱮᱨᱢᱟ ᱨᱮ ᱟᱨ ᱚᱱᱮ ᱨᱟᱹᱥᱠᱟᱹ ᱜᱮ ᱵᱩᱡᱷᱟᱹᱜ ᱠᱟᱱ ᱛᱟᱦᱮᱱᱟ ᱟᱨᱠᱤ ᱠᱟᱡᱟᱠ ᱜᱮᱞᱮ ᱨᱟᱹᱥᱠᱟᱹᱭᱟ ᱪᱮᱠᱲᱟ ᱠᱚᱠᱚ ᱦᱟᱡᱩᱜᱼᱟ ᱥᱩᱱᱩᱢ ᱯᱤᱴᱷᱟᱹ ᱠᱚᱞᱮ ᱛᱮᱭᱟᱨᱟ ᱟᱭᱢᱟ ᱠᱤᱪᱷᱩ ᱟᱭᱢᱟ ᱠᱤᱪᱷᱩ ᱢᱟᱱᱮ ᱢᱟᱱᱮ ᱟᱨᱠᱤ ᱪᱮᱫᱞᱮᱠᱟ ᱦᱩᱭ ᱵᱟᱲᱟᱲᱜᱼᱟ ᱯᱚᱨᱚᱵᱽ ᱫᱚ ᱯᱚᱨᱚᱵᱽ ᱞᱮᱠᱟᱜᱮ ᱱᱚᱜᱼᱚᱸᱭ ᱱᱚᱝᱠᱟ ᱵᱷᱟᱵᱮ ᱮᱱᱛᱮ ᱢᱟᱱᱟᱣ ᱵᱟᱲᱟᱭᱟ ᱟᱨ ᱵᱟᱝᱞᱟ ᱛᱮᱫᱚ ᱟᱭᱢᱟ ᱨᱚᱠᱚᱢ ᱜᱤ ᱯᱨᱳᱜᱨᱟᱢ ᱦᱩᱭᱩᱜᱼᱟ ᱢᱟᱱᱮ ᱟᱭᱢᱟ ᱨᱚᱠᱚᱢ ᱯᱨᱳᱜᱨᱟᱢ ᱜᱮ ᱦᱩᱭᱩᱜᱼᱟ ᱟᱢ ᱡᱮᱱᱚ ᱥᱟᱵ ᱠᱟᱢ ᱠᱨᱤᱠᱮᱴ ᱠᱚ ᱦᱩᱭᱩᱜᱚᱜᱼᱟ ᱥᱮ ᱯᱷᱩᱴᱵᱚᱞ ᱠᱷᱮᱞᱟ ᱦᱩᱭᱩᱜᱚᱜᱼᱟ ᱱᱚᱣᱟ ᱠᱚᱦᱚᱸᱞᱮ ᱪᱟᱞᱟᱣ ᱵᱟᱲᱟᱜ ᱜᱮᱭᱟ ᱱᱚᱣᱟ ᱠᱚᱨᱮ ᱦᱚᱸᱞᱮ ᱪᱟᱞᱟᱣ ᱵᱟᱲᱟᱜ ᱜᱮᱭᱟ ᱚᱱᱟ ᱫᱚ ᱠᱷᱟᱹᱞᱤ ᱟᱸᱜᱷᱟᱬ ᱥᱚᱢᱚᱭ ᱟᱸᱜᱷᱟᱬ ᱟᱸᱜᱷᱟᱬ ᱥᱚᱢᱚᱭ ᱦᱩᱭ ᱵᱟᱲᱟᱜᱼᱟ ᱛᱚ ᱟᱹᱰᱤ ᱢᱚᱡᱽ ᱵᱩᱡᱷᱟᱹᱜᱼᱟ ᱩᱱ ᱥᱚᱢᱚᱭ ᱨᱮᱭᱟᱲ ᱨᱮᱭᱟᱲ ᱜᱮ ᱞᱮ ᱪᱟᱞᱟᱜᱼᱟ ᱧᱮᱞ ᱠᱚᱦᱚᱸ ᱟᱹᱰᱤ ᱢᱚᱡᱽ ᱜᱮ ᱵᱩᱡᱷᱟᱹᱜ ᱠᱟᱱ ᱛᱟᱦᱮᱱᱟ ᱛᱚ ᱪᱟᱞᱟᱣ ᱠᱟᱛᱮ ᱦᱚᱸ ᱢᱚᱡᱽ ᱜᱮ ᱟᱹᱭᱠᱟᱹᱜᱼᱟ ᱟᱨ ᱟᱨ ᱦᱩᱭᱩᱜᱚᱜ ᱜᱮᱭᱟ ᱟᱞᱮ ᱥᱮᱫ ᱨᱮᱦᱚᱸ ᱱᱚᱝᱠᱟ ᱠᱤᱨᱛᱚᱱ ᱠᱚ ᱦᱩᱭᱩᱜᱚᱜ ᱜᱮᱭᱟ ᱥᱮ ᱚᱱᱟ ᱠᱚᱦᱚᱸ ᱟᱸᱡᱚᱢ ᱞᱮ ᱪᱟᱞᱟᱣ ᱵᱟᱲᱟᱜ ᱜᱮᱭᱟ ᱠᱤᱨᱛᱚᱱ ᱠᱚ ᱱᱤᱛᱛᱚ ᱢᱚᱡᱽ ᱜᱮ ᱦᱩᱭᱩᱜᱚᱜᱼᱟ ᱢᱚᱡᱽ ᱜᱮ ᱤᱭᱟᱹ ᱢᱚᱡᱽ ᱜᱮ ᱵᱩᱡᱷᱟᱹᱜᱼᱟ ᱟᱨ ᱵᱟᱦᱟ ᱥᱚᱨᱦᱟᱭ ᱦᱚᱸᱞᱮ ᱮᱱᱮᱡᱚᱜ ᱜᱮᱭᱟ ᱢᱚᱡᱽ ᱜᱮ ᱨᱟᱹᱥᱠᱟᱹᱜᱼᱟ ᱞᱮ ᱟᱹᱰᱤ ᱢᱚᱡᱽ ᱞᱮ ᱨᱟᱹᱥᱠᱟᱹ ᱨᱚᱢᱚᱡᱚᱜᱼᱟ ᱟᱨ ᱥᱮ ᱯᱮᱲᱟ ᱠᱚᱠᱚ ᱦᱟᱡᱩᱜ ᱛᱟᱞᱮᱭᱟ ᱛᱚ ᱟᱫᱚ ᱨᱟᱹᱥᱠᱟᱹ ᱜᱮ ᱵᱩᱡᱷᱟᱹᱜ ᱠᱟᱱ ᱛᱟᱦᱮᱱᱟ